ᱤᱧ ᱡᱩᱫᱤ ᱮᱴᱟᱜ ᱫᱤᱥᱚᱢ ᱨᱮᱭᱟᱜ ᱫᱟᱲᱟᱱ ᱨᱮᱭᱟᱜ ᱫᱟᱣ ᱤᱧ ᱧᱟᱢ ᱞᱮᱠᱷᱟᱱ ᱤᱧ ᱫᱚᱧ ᱪᱟᱞᱟᱣ ᱠᱚᱜᱼᱟ ᱤᱭᱩ ᱮ ᱨᱮᱭᱟᱜ ᱫᱩᱵᱟᱭ ᱥᱚᱦᱚᱨ ᱨᱮ ᱪᱮᱫᱟᱜ ᱡᱮ ᱠᱟᱴᱤᱡ ᱠᱷᱚᱱ ᱜᱮ ᱥᱚᱯᱱᱚ ᱢᱮᱱᱟᱜ ᱛᱤᱧᱟᱹ ᱫᱩᱵᱟᱭ ᱨᱮ ᱪᱟᱞᱟᱜ ᱞᱟᱜᱤᱫ ᱤᱧ ᱫᱚ ᱥᱩᱫᱷᱩ ᱤᱭᱩᱴᱩᱵᱽ ᱠᱚᱨᱮᱜᱮᱧ ᱧᱮᱞ ᱟᱠᱟᱫᱟ ᱫᱩᱵᱟᱭ ᱥᱚᱦᱚᱨ ᱪᱮᱫ ᱮᱢ ᱞᱟᱹᱭᱟ ᱪᱟᱠᱟ ᱪᱟᱠ ᱟᱰᱤ ᱱᱟᱯᱟᱭ ᱟᱰᱤ ᱢᱚᱸᱡᱽ ᱧᱮᱞᱚᱜᱼᱟ ᱟᱨ ᱚᱸᱰᱮ ᱪᱟᱞᱟᱣ ᱫᱚ ᱟᱰᱤ ᱟᱸᱴᱜᱮ ᱥᱟᱱᱟᱧᱟ ᱢᱮᱱᱠᱷᱟᱱ ᱤᱧᱟᱹᱜ ᱯᱚᱭᱥᱟ ᱵᱟᱸᱝᱟ ᱠᱟᱨᱚᱱ ᱛᱮᱜᱮ ᱤᱧ ᱫᱚ ᱵᱟᱧ ᱪᱟᱞᱟᱣ ᱫᱟᱲᱮ ᱟᱠᱟᱫᱟ ᱠᱤᱱᱛᱩ ᱢᱤᱫ ᱫᱤᱱ ᱵᱟᱝ ᱢᱤᱫ ᱫᱤᱱ ᱤᱧ ᱪᱟᱞᱟᱜ ᱜᱮᱭᱟ ᱟᱨ ᱡᱩᱫᱤ ᱫᱟᱣ ᱤᱧ ᱧᱟᱢ ᱞᱮᱠᱷᱟᱱ ᱢᱟ ᱟᱨᱚ ᱵᱷᱟᱜᱮ ᱚᱸᱰᱮ ᱪᱟᱞᱟᱣ ᱛᱮᱦᱚᱧ ᱥᱮᱴᱮᱨᱚᱜ ᱜᱮᱭᱟ ᱟᱨ ᱠᱟᱛᱷᱟ ᱫᱚ ᱦᱳᱭᱳᱜ ᱠᱟᱱᱟ ᱫᱩᱵᱟᱭ ᱫᱚ ᱱᱤᱭᱟᱹ ᱠᱟᱨᱚᱱ ᱛᱮᱜᱮᱧ ᱠᱩᱥᱤᱭᱟᱜᱼᱟ ᱚᱱᱮ ᱠᱚ ᱞᱟᱹᱭ ᱞᱮᱠᱟ ᱫᱩᱵᱟᱭ ᱨᱮ ᱥᱴᱟᱱᱰᱟᱨᱰ ᱦᱚᱲ ᱥᱴᱟᱱᱰᱟᱨᱰ ᱟᱰᱤ ᱱᱟᱯᱟᱭ ᱜᱮᱭᱟ ᱟᱰᱤ ᱢᱚᱸᱡᱽ ᱜᱮᱭᱟ ᱟᱨ ᱥᱟᱶ ᱥᱟᱶᱛᱮ ᱫᱩᱵᱟᱭ ᱨᱮᱭᱟᱜ ᱤᱧᱟᱹᱜ ᱧᱮᱞ ᱤᱪᱪᱷᱟ ᱢᱮᱱᱟᱜ ᱛᱤᱧᱟ ᱵᱩᱨᱡᱽ ᱠᱷᱚᱞᱤᱯᱷᱟ ᱡᱟᱦᱟᱸᱴᱟᱜ ᱤᱧ ᱤᱭᱩ ᱴᱤᱭᱩᱵᱽ ᱠᱚᱨᱮᱧ ᱧᱮᱞ ᱟᱠᱟᱫᱟ ᱥᱮ ᱢᱚᱵᱟᱭᱤᱞ ᱠᱚᱨᱮᱧ ᱧᱮᱞ ᱟᱠᱟᱫᱟ ᱠᱤᱱᱛᱩ ᱨᱤᱭᱮᱞ ᱨᱮ ᱡᱟᱦᱟᱸᱴᱟᱜ ᱵᱟᱝᱤᱧ ᱧᱮᱞ ᱠᱟᱫ ᱚᱱᱟ ᱧᱮᱞ ᱫᱚ ᱟᱰᱤ ᱟᱸᱴ ᱥᱟᱱᱟᱧᱟ ᱵᱩᱨᱡᱽ ᱠᱷᱚᱞᱤᱯᱷᱟ ᱚᱱᱟ ᱥᱩᱫᱩᱧ ᱧᱮᱞ ᱟᱠᱟᱫᱟ ᱡᱮ ᱟᱰᱤ ᱦᱟᱭᱤᱴ ᱜᱮᱭᱟ ᱛᱚ ᱚᱱᱟ ᱥᱩᱨ ᱠᱷᱚᱱ ᱪᱮᱫ ᱞᱮᱠᱟ ᱧᱮᱞᱚᱜᱼᱟ ᱥᱟᱨᱤᱜᱮ ᱩᱱᱟᱹᱜ ᱦᱟᱭᱤᱴᱼᱟ ᱥᱮ ᱥᱟᱨᱤᱜᱮ ᱚᱸᱰᱮ ᱫᱮᱡ ᱠᱟᱛᱮᱫ ᱪᱮᱫ ᱞᱮᱠᱟ ᱟᱹᱭᱠᱟᱹᱜᱼᱟ ᱪᱮᱫ ᱠᱟ ᱵᱟᱝ ᱟᱹᱭᱠᱟᱹᱜᱼᱟ ᱚᱱᱟ ᱨᱮᱭᱟᱜ ᱮᱰᱵᱷᱮᱧᱪᱟᱨ ᱥᱮ ᱚᱱᱟ ᱨᱮᱭᱟᱜ ᱪᱮᱫ ᱞᱮᱠᱟ ᱟᱹᱭᱠᱟᱹᱜᱼᱟ ᱚᱱᱟ ᱤᱧ ᱟᱹᱭᱠᱟᱹᱣ ᱥᱟᱱᱟᱭᱤᱫᱤᱧ ᱠᱟᱱᱟ ᱟᱨ ᱫᱩ ᱱᱚᱢᱵᱚᱨ ᱠᱟᱛᱷᱟ ᱫᱚ ᱦᱳᱭᱳᱜ ᱠᱟᱱᱟ ᱫᱩᱵᱟᱭ ᱨᱮ ᱡᱟᱦᱟᱸᱴᱟᱜ ᱢᱤᱫ ᱴᱮᱱ ᱫᱚᱠᱟᱱ ᱢᱮᱱᱟᱜ ᱟᱠᱟᱫᱟ ᱡᱚᱢ ᱡᱚᱢ ᱤᱞᱮᱠᱴᱨᱚᱱᱤᱠᱥ ᱱᱤᱛᱚᱜ ᱢᱮᱱᱟᱜ ᱟᱠᱟᱫ ᱚᱱᱟ ᱟᱰᱤ ᱯᱷᱮᱢᱟᱥ ᱪᱟᱞᱟᱣ ᱟᱠᱟᱱᱟ ᱟᱨ ᱤᱧᱟᱜ ᱤᱪᱪᱷᱟ ᱢᱮᱱᱟᱜ ᱟᱠᱟᱫᱟ ᱡᱮ ᱚᱸᱰᱮᱧ ᱪᱟᱞᱟᱣ ᱞᱮᱱᱠᱷᱟᱱ ᱚᱸᱰᱮ ᱠᱷᱚᱱ ᱢᱤᱫ ᱴᱮᱡ ᱯᱷᱳᱱ ᱫᱚ ᱚᱸᱰᱮ ᱠᱷᱚᱱ ᱦᱟᱛᱟᱣ ᱫᱚᱧ ᱦᱟᱛᱟᱣ ᱜᱮᱭᱟ ᱡᱮ ᱚᱸᱰᱮᱱᱟᱜ ᱟᱰᱤ ᱯᱷᱮᱢᱟᱥ ᱠᱟᱨᱚᱱᱛᱮ ᱤᱧᱟᱹᱜ ᱤᱪᱪᱷᱟ ᱦᱮᱱᱟᱜᱼᱟ ᱩᱱᱠᱤᱱ ᱥᱚᱸᱜᱮ ᱢᱤᱫ ᱫᱷᱟᱣ ᱧᱟᱯᱟᱢ ᱨᱮᱭᱟᱜ ᱪᱟᱞᱟᱣ ᱨᱮᱭᱟᱜ ᱤᱪᱪᱷᱟ ᱢᱮᱱᱟᱜ ᱛᱤᱧᱟ ᱩᱱᱠᱤᱱ ᱨᱮᱱ ᱤᱧ ᱟᱰᱤ ᱢᱟᱨᱟᱝ ᱯᱷᱮᱱ ᱠᱟᱹᱱᱟᱹᱧ ᱩᱱᱠᱤᱱᱟᱜ ᱵᱷᱤᱰᱭᱳ ᱤᱧ ᱫᱤᱞᱤᱧ ᱧᱮᱞᱟ ᱟᱨ ᱛᱤᱱ ᱱᱚᱢᱵᱚᱨ ᱫᱚ ᱦᱳᱭᱳᱜ ᱠᱟᱱᱟ ᱫᱩᱵᱟᱭ ᱨᱮ ᱡᱚᱝᱜᱚᱞ ᱨᱮᱭᱟᱜ ᱮᱞᱟᱠᱟ ᱟᱰᱤ ᱟᱞᱟᱫᱟ ᱱᱚᱛᱮᱱᱟᱜ ᱠᱷᱚᱱᱟᱜ ᱫᱚ ᱚᱱᱛᱮᱱᱟᱜ ᱵᱤᱨ ᱵᱩᱨᱩ ᱫᱤᱠ ᱛᱷᱮᱠᱮ ᱡᱚᱝᱜᱚᱞ ᱫᱤᱠ ᱛᱷᱮᱠᱮ ᱯᱩᱨᱟᱹ ᱮᱠᱫᱚᱢ ᱵᱟᱞᱤ ᱫᱤᱭᱮ ᱵᱷᱚᱨᱛᱤ ᱟᱨ ᱚᱱᱟ ᱵᱤᱨ ᱨᱮ ᱡᱟᱦᱟᱸᱴᱷᱮᱱ ᱩᱸᱴ ᱠᱚ ᱢᱮᱱᱟᱜ ᱠᱚᱣᱟ ᱩᱝᱠᱩ ᱩᱸᱴ ᱨᱮᱦᱚᱸ ᱫᱮᱡ ᱠᱟᱛᱮᱫ ᱵᱷᱨᱚᱢᱚᱱ ᱥᱟᱱᱟᱭᱤᱫᱤᱧ ᱠᱟᱱᱟ ᱚᱱᱟ ᱠᱚᱨᱮ ᱫᱟᱲᱟ ᱵᱟᱲᱟ ᱥᱟᱱᱟᱭᱤᱫᱤᱧ ᱠᱟᱱᱟ ᱡᱟᱛᱮ ᱚᱸᱰᱮ ᱫᱟᱲᱟ ᱠᱟᱛᱮᱜ ᱚᱱᱛᱮᱱᱟᱜ ᱯᱚᱨᱤᱵᱮᱥ ᱪᱮᱫ ᱞᱮᱠᱟ ᱟᱹᱭᱠᱟᱹᱜᱼᱟ ᱟᱥᱚᱞ ᱠᱟᱛᱷᱟ ᱚᱱᱛᱮᱱᱟᱜ ᱯᱚᱨᱤᱵᱮᱥ ᱪᱮᱫ ᱞᱮᱠᱟ ᱟᱹᱭᱠᱟᱹᱜᱼᱟ ᱵᱟᱝ ᱟᱹᱭᱠᱟᱹᱜᱼᱟ ᱚᱱᱟ ᱤᱧ ᱟᱹᱭᱠᱟᱹᱣ ᱥᱟᱱᱟᱭᱤᱫᱤᱧ ᱠᱟᱱᱟ ᱟᱨ ᱤᱧ ᱫᱟᱣᱤᱧ ᱧᱟᱢ ᱞᱮᱠᱷᱟᱱ ᱫᱚ ᱚᱵᱚᱥᱥᱚᱭ ᱚᱸᱰᱮ ᱪᱟᱞᱟᱣ ᱠᱟᱛᱮᱫ ᱚᱸᱰᱮᱱᱟᱜ ᱯᱩᱨᱟᱹ ᱯᱚᱨᱤᱵᱮᱥ ᱚᱸᱰᱮᱱᱟᱜ ᱠᱟᱞᱪᱟᱨ ᱚᱸᱰᱮᱱᱟᱜ ᱚᱸᱰᱮᱱᱟᱜ ᱠᱤ ᱥᱟᱨᱤ ᱜᱮᱠᱤ ᱚᱸᱰᱮ ᱚᱱᱟ ᱡᱟᱭᱜᱟ ᱨᱮᱠᱤ ᱯᱩᱨᱟᱹ ᱜᱮ ᱥᱩᱫᱩ ᱵᱷᱟᱜᱤ ᱞᱮᱵᱮᱞ ᱦᱚᱲ ᱜᱮ ᱢᱮᱱᱟᱜ ᱠᱚᱣᱟ ᱥᱮ ᱟᱵᱚ ᱞᱮᱠᱟᱱ ᱠᱚᱭᱤᱡ ᱱᱚᱰᱮ ᱵᱷᱟᱨᱚᱛ ᱞᱮᱠᱟ ᱚᱱᱠᱟᱱ ᱠᱚ ᱦᱚᱸ ᱢᱮᱱᱟᱜ ᱠᱚᱣᱟ ᱤᱧ ᱚᱱᱟ ᱦᱚᱸ ᱡᱷᱚᱛᱚ ᱮᱠᱥᱯᱞᱳᱨ ᱥᱟᱱᱟᱭᱤᱫᱤᱧ ᱠᱟᱱᱟ ᱚᱱᱟ ᱠᱚ ᱡᱷᱚᱛᱜᱮ ᱡᱷᱚᱛᱚᱣᱟᱜ ᱜᱮ ᱡᱟᱛᱮ ᱚᱸᱰᱮ ᱪᱟᱞᱟᱣ ᱠᱟᱛᱮᱫ ᱤᱧ ᱧᱮᱞ ᱮᱵᱚᱝ ᱢᱤᱫ ᱫᱤᱱ ᱵᱟᱝ ᱢᱤᱫ ᱫᱤᱱ ᱫᱚ ᱚᱸᱰᱮᱧ ᱪᱟᱞᱟᱜ ᱜᱮᱭᱟ